ᱯᱷᱳᱴᱳᱜᱨᱟᱯᱷᱤ ᱥᱟᱵᱡᱮᱠᱴ ᱤᱧᱟᱹᱜ ᱯᱷᱮᱵᱟᱨᱮᱴ ᱥᱟᱵᱡᱮᱠᱴ ᱠᱟᱱᱟ ᱱᱚᱶᱟ ᱯᱷᱚᱴᱳᱜᱨᱟᱯᱷᱤ ᱵᱷᱟᱪᱷᱟᱣ ᱟᱠᱟᱫᱟ ᱠᱟᱨᱚᱱ ᱯᱷᱚᱴᱳᱜᱨᱟᱯᱷᱤ ᱟᱹᱰᱤᱧ ᱠᱩᱥᱤᱭᱟᱜᱼᱟ ᱱᱚᱶᱟ ᱯᱷᱚᱴᱳ ᱛᱟᱭᱱᱚᱢ ᱨᱮ ᱡᱟᱦᱟᱸ ᱵᱷᱟᱵᱱᱟ ᱡᱟᱦᱟᱸ ᱤᱢᱳᱥᱚᱱᱟᱞ ᱡᱤᱱᱤᱥ ᱛᱟᱦᱮᱸᱱᱟ ᱚᱱᱟ ᱟᱹᱰᱤ ᱵᱷᱟᱹᱜᱤᱧ ᱵᱩᱡᱷᱟᱹᱣᱟ ᱚᱱᱟ ᱠᱷᱟᱹᱛᱤᱨ ᱯᱷᱚᱴᱳᱜᱨᱟᱯᱷᱤᱧ ᱠᱩᱥᱤ ᱟᱠᱟᱣᱫᱟ ᱱᱤᱭᱟᱹ ᱟᱵᱟᱨ ᱡᱟᱦᱟᱸ ᱵᱟᱯᱞᱟ ᱠᱚᱨᱮ ᱵᱟᱝᱠᱷᱟᱱ ᱡᱟᱦᱟᱸ ᱞᱳᱠᱮᱥᱚᱱᱮᱞ ᱠᱚᱨᱮ ᱯᱦᱚᱴᱚ ᱜᱨᱟᱯᱷᱤ ᱵᱟᱝᱠᱷᱟᱱ ᱯᱷᱚᱴᱳ ᱥᱩᱴ ᱠᱟᱛᱮ ᱯᱚᱭᱥᱟ ᱦᱚᱸ ᱤᱱᱠᱟᱢ ᱜᱟᱱᱚᱜᱼᱟ